ᱵᱟᱡᱟᱨ ᱨᱮᱭᱟᱜ ᱨᱮᱰᱤᱢᱮᱰ ᱠᱤᱪᱨᱤᱡᱽ ᱠᱷᱚᱱᱟᱜ ᱫᱚ ᱛᱤ ᱛᱮ ᱵᱮᱱᱟᱣᱟᱜ ᱠᱤᱪᱨᱤᱡᱽ ᱫᱚ ᱠᱟᱹᱡ ᱵᱷᱮᱜᱟᱨ ᱜᱮᱭᱟ ᱪᱤᱠᱟᱹᱛᱮ ᱚᱱᱟᱫᱚ ᱟᱹᱰᱤ ᱱᱟᱯᱟᱭ ᱛᱮ ᱠᱚ ᱵᱮᱱᱟᱣ ᱠᱟᱜᱼᱟ ᱟᱨ ᱟᱹᱰᱤ ᱢᱮᱦᱱᱚᱛ ᱛᱮᱠᱚ ᱵᱮᱱᱟᱣ ᱠᱟᱜᱼᱟ ᱟᱨ ᱚᱱᱟᱜᱮ ᱦᱚᱲ ᱡᱟᱹᱥᱛᱤ ᱠᱚ ᱠᱩᱥᱤᱭᱟᱜᱼᱟ ᱪᱤᱠᱟᱹᱛᱮ ᱚᱱᱟᱫᱚ ᱠᱟᱹᱡ ᱞᱚᱝ ᱞᱟᱥᱴᱤᱝ ᱛᱟᱦᱮᱱᱟ ᱟᱨ ᱚᱱᱟᱫᱚ ᱟᱹᱰᱤ ᱱᱟᱯᱟᱭ ᱦᱚᱸ ᱧᱮᱞᱚᱜᱼᱟ